ᱦᱮᱞᱳ ᱢᱚᱦᱟᱥᱚᱭᱟ ᱟᱵᱤᱱᱟᱜ ᱜᱟ ᱰᱤ ᱠᱚ ᱯᱷᱟᱠᱟ ᱢᱮᱱᱟᱜᱼᱟ ᱡᱚᱫᱤ ᱯᱷᱟᱠᱟ ᱢᱮᱱᱟᱜᱼᱟ ᱢᱤᱫᱴᱟᱝ ᱜᱟ ᱰᱤ ᱞᱤᱧ ᱵᱩᱠ ᱠᱮᱭᱟ ᱱᱚᱣᱟ ᱦᱤᱡᱩᱜ ᱠᱟᱱ ᱠᱟ ᱞᱤ ᱯᱩᱡᱟᱹᱨᱮ ᱢᱩᱠᱩᱴᱢᱩᱱᱤᱯᱩᱨ ᱫᱟᱬᱟᱱ ᱞᱮ ᱪᱟᱞᱟᱜ ᱞᱟᱹᱜᱤᱫ ᱟᱞᱮ ᱡᱷᱚᱛᱚ ᱜᱟᱛᱮ ᱢᱤᱞᱮ ᱜᱮᱞ ᱢᱚᱬᱮ ᱦᱚᱲᱞᱮ ᱦᱩᱭᱩᱜ ᱠᱟᱱᱟ ᱜᱟᱹᱰᱤ ᱠᱚ ᱯᱷᱟᱠᱟ ᱢᱮᱱᱟᱜ ᱠᱷᱟᱱ ᱩᱱ ᱦᱤᱞᱳᱜ ᱥᱮᱛᱟᱜ ᱥᱟᱛᱴᱟ ᱨᱮᱜᱮ ᱢᱤᱫᱴᱟᱝ ᱞᱟᱹᱴᱩ ᱜᱟᱹᱰᱤ ᱵᱤᱱ ᱵᱷᱮᱡᱟᱭᱟ ᱟᱨ ᱛᱤᱱᱟᱹᱜ ᱜᱟᱱ ᱜᱚᱱᱚᱝ ᱵᱤᱱ ᱦᱟᱛᱟᱣᱟ ᱜᱮᱞ ᱢᱚᱬᱮ ᱜᱮᱞ ᱢᱚᱬᱮ ᱥᱟᱦᱚᱵ ᱞᱟᱹᱜᱤᱫ ᱢᱤᱫᱴᱟᱝ ᱞᱟᱹᱴᱷᱩ ᱧᱚᱜ ᱜᱟᱹᱰᱤ ᱵᱳᱞᱮᱨᱚ ᱛᱟ ᱛᱟᱱᱟᱜ ᱵᱤᱱ ᱠᱩᱞ ᱞᱮᱠᱷᱟᱱ ᱟᱹᱰᱤᱜᱮ ᱱᱟᱯᱟᱭᱚᱜᱼᱟ ᱜᱚᱱᱚᱝ ᱫᱚ ᱩᱱ ᱦᱤᱞᱳᱜ ᱜᱮᱞᱤᱧ ᱯᱮᱢᱮᱱᱴ ᱟᱵᱤᱱᱟ ᱢᱟ ᱛᱟᱦᱚᱞᱮ ᱱᱚᱣᱟ ᱠᱚ ᱩᱭᱦᱟᱹᱨ ᱵᱷᱟᱵᱱᱟ ᱠᱟᱛᱮᱜ ᱜᱟᱯᱟ ᱱᱤᱝᱠᱟᱹᱱ ᱥᱚᱢᱚᱭ ᱜᱮᱵᱤᱱ ᱠᱚᱞ ᱠᱟᱛᱮᱜ ᱵᱮᱱ ᱞᱟᱹᱭ ᱟ ᱞᱤᱧᱟ